ᱦᱮᱸ ᱦᱮᱞᱳ ᱨᱚᱛᱚᱱ ᱵᱟᱹᱵᱩ ᱦᱮᱸ ᱛᱷᱚᱲᱟ ᱥᱤᱢᱮᱱᱴ ᱞᱟᱜᱟᱣ ᱠᱤᱧᱟᱹ ᱪᱮᱫ ᱪᱮᱫ ᱥᱤᱢᱮᱱᱴ ᱢᱮᱱᱟᱜᱼᱟ ᱟᱢ ᱴᱷᱮᱡ ᱢᱟᱥᱮ ᱞᱟᱹᱭ ᱛᱟᱞᱟᱝ ᱢᱮ

ᱡᱟᱛᱮ ᱚᱱᱟ ᱟᱞᱯᱷᱟ ᱠᱚ ᱛᱮᱦᱮᱱᱟ ᱪᱮᱫ ᱠᱚ ᱛᱮᱦᱮᱱᱟ ᱚᱱᱟ ᱰᱩᱵᱞᱤᱠᱮᱴ ᱰᱩᱵᱞᱤᱠᱮᱴ ᱦᱚᱸ ᱛᱮᱦᱮᱱᱟ ᱥᱮ ᱵᱟᱝ ᱚᱱᱮ ᱚᱱᱟᱛᱤᱧ ᱠᱩᱞᱤᱭᱮᱫ ᱢᱮᱭᱟ ᱪᱮᱫ ᱪᱮᱫ ᱠᱚ ᱥᱤᱢᱮᱱᱴ ᱢᱟᱱᱮ ᱚᱠᱟᱴᱟᱜ ᱠᱤᱨᱤᱧ ᱞᱮᱠᱷᱟᱡ ᱵᱷᱟᱞᱮ ᱦᱩᱭᱩᱜᱼᱟ ᱚᱱᱟ ᱛᱮᱜᱮ ᱚᱱᱟ ᱛᱮᱜᱤᱧ ᱠᱩᱞᱤᱭᱮᱫ ᱢᱮ

ᱦᱮᱸ ᱟᱫᱚ ᱛᱷᱚᱲᱟ ᱫᱟᱢᱮᱢ ᱞᱟᱹᱭ ᱫᱟᱲᱮ ᱠᱮᱛᱟ ᱞᱟᱝᱟ ᱢᱟᱱᱮ ᱯᱮᱠᱮᱴ ᱯᱮᱠᱮᱴ ᱧᱮᱞᱛᱮ ᱵᱟᱢ ᱧᱮᱞ ᱞᱮᱠᱷᱟᱡ ᱫᱚ ᱪᱤᱠᱟᱹᱛᱮ ᱟᱢ ᱢᱟ ᱚᱲᱟᱜ ᱨᱮᱢᱟ ᱵᱟᱹᱱᱩᱜ ᱢᱮ ᱥᱮ ᱪᱮᱫ ᱮᱢ ᱢᱮᱱ ᱠᱮᱫ ᱴᱷᱤᱠᱜᱮᱭᱟ ᱴᱷᱤᱠᱜᱮᱟ ᱴᱷᱤᱠᱜᱮᱭᱟ ᱟᱪᱪᱷᱟᱧ ᱪᱟᱞᱟᱜᱼᱟ ᱡᱟᱦᱟᱸᱱ ᱠᱳᱢᱯᱟᱱᱤ ᱠᱟᱱ ᱜᱮ ᱪᱮᱫᱟᱜ ᱥᱮ ᱦᱚᱜᱼᱚᱸᱭ ᱞᱮ ᱱᱟᱣᱟ ᱜᱮ ᱥᱚᱨᱠᱟᱨᱤ ᱠᱷᱚᱡ ᱚᱲᱟᱜ ᱞᱮ ᱧᱟᱢ ᱠᱟᱫᱟ ᱥᱮ ᱵᱟᱝ ᱚᱱᱩᱫᱟᱱ ᱟᱫᱚ ᱞᱟᱜᱟᱣᱟᱞᱮ ᱠᱟᱱᱟ ᱢᱟᱱᱮ ᱨᱚᱰ ᱠᱚ ᱥᱤᱢᱮᱱᱴ ᱠᱚ ᱚᱱᱟ ᱚᱱᱟ ᱛᱮᱜᱤ ᱡᱟᱦᱟᱸᱭ ᱴᱷᱮᱡ ᱠᱷᱚᱡ ᱫᱚ ᱟᱨ ᱵᱟᱹᱧ ᱠᱤᱨᱤᱧᱟ ᱟᱢ ᱴᱷᱮᱡ ᱠᱷᱚᱡ ᱜᱮ ᱟᱹᱰᱤ ᱫᱤᱱ ᱠᱷᱚᱡ ᱯᱟᱹᱛᱭᱟᱹᱣ ᱢᱮᱱᱟᱜ ᱛᱤᱧᱟᱹ

ᱦᱩᱸ ᱦᱩᱸ ᱦᱩᱸ ᱵᱟᱠᱷᱟᱡ ᱫᱚ ᱢᱤᱫ ᱦᱚᱲ ᱴᱷᱮᱡ ᱠᱷᱚᱡ ᱤᱧ ᱟᱹᱜᱩ ᱞᱮᱫᱟ ᱢᱤᱫ ᱦᱚᱲ ᱴᱷᱮᱡ ᱠᱷᱚᱡ ᱤᱧ ᱟᱹᱜᱩ ᱞᱮᱫᱟ ᱥᱮᱫᱟᱭ ᱟᱹᱰᱤ ᱰᱩᱵᱞᱤᱠᱮᱴ ᱚᱱᱟᱛᱮ ᱦᱩᱸ ᱦᱩᱸ ᱦᱩᱸ ᱦᱮᱸ ᱦᱮᱸ ᱦᱮᱸ ᱚᱱᱟ ᱛᱮᱜᱤ ᱤᱧ ᱦᱩᱧ ᱴᱷᱤᱠᱜᱮᱭᱟ ᱴᱷᱤᱠᱜᱮᱭᱟᱧ ᱪᱟᱞᱟᱜ ᱠᱟᱱᱟ ᱠᱟᱨᱚᱱ ᱦᱮᱸ ᱴᱷᱤᱠᱜᱮᱟ ᱴᱳᱴᱳᱧ ᱵᱷᱟᱲᱟᱭ ᱫᱟ ᱥᱮ ᱵᱟᱝ ᱴᱳᱴᱳᱛᱮᱧ ᱪᱟᱞᱟᱜ ᱠᱟᱱᱟ ᱚ ᱸᱻ ᱜᱟᱹᱰᱤ ᱦᱚᱸ ᱡᱩᱫᱤ ᱧᱟᱢᱚᱜ ᱠᱷᱟᱡ ᱫᱚ ᱴᱷᱤᱠᱟᱹᱱ ᱜᱮᱭᱟ ᱟᱪᱪᱷᱟ ᱦᱮᱸ ᱦᱮᱸ ᱴᱷᱤᱠᱜᱮᱭᱟ